ᱦᱳᱭ ᱟᱹᱞᱤᱧᱦᱚᱸ ᱡᱟᱦᱟᱸᱛᱤᱥ ᱢᱤᱫᱴᱟᱝ ᱮᱱᱮᱡ ᱥᱮᱨᱮᱧ ᱦᱮᱯᱨᱟᱣᱞᱤᱧ ᱢᱮᱥᱟᱞᱮᱱ ᱜᱮᱭᱟ ᱚᱱᱟ ᱮᱱᱮᱡ ᱥᱮᱨᱮᱧ ᱫᱚ ᱦᱩᱭᱩᱜ ᱠᱟᱱᱟ ᱞᱟᱜᱽᱬᱮ ᱮᱱᱮᱡ ᱥᱮᱨᱮᱧ ᱦᱮᱯᱨᱟᱣ ᱚᱱᱟ ᱮᱱᱮᱡ ᱥᱮᱨᱮᱧ ᱨᱮ ᱟᱵᱚ ᱟᱹᱨᱤᱪᱟᱹᱞᱤᱭᱟᱜ ᱦᱚᱨᱚᱜ ᱵᱟᱸᱫᱮ ᱛᱟᱦᱮᱱ ᱞᱟᱹᱠᱛᱤᱭᱟ ᱟᱨ ᱚᱱᱟ ᱮᱱᱮᱡ ᱥᱮᱨᱮᱧ ᱨᱮ ᱱᱟᱯᱟᱭᱛᱮ ᱮᱱᱮᱡ ᱦᱩᱭᱩᱜᱼᱟ ᱚᱠᱟ ᱥᱟᱹᱲᱤ ᱦᱤᱥᱟᱹᱵ ᱛᱮᱵᱚᱱ ᱮᱱᱮᱡᱟ ᱚᱠᱟ ᱞᱮᱠᱟᱢ ᱞᱩᱦᱩᱠᱟ ᱟᱨ ᱱᱚᱣᱟ ᱦᱮᱯᱮᱨᱟᱣ ᱨᱮ ᱟᱹᱰᱤᱜᱟᱱ ᱦᱚᱲᱠᱚ ᱛᱟᱦᱮᱸ ᱞᱮᱱᱟ ᱟᱹᱰᱤ ᱱᱟᱯᱟᱭ ᱱᱟᱯᱟᱭ ᱮᱱᱮᱡ ᱠᱚᱠᱚ ᱛᱟᱦᱮᱸ ᱞᱮᱱᱟ ᱮᱱᱨᱮᱦᱚᱸ ᱟᱹᱞᱤᱧ ᱫᱚᱞᱤᱧ ᱫᱟᱲᱮᱭᱮᱱᱟ ᱟᱨ ᱟᱹᱰᱤ ᱥᱮᱬᱟ ᱥᱤᱨᱯᱷᱟᱹᱞᱤᱧ ᱧᱟᱢ ᱠᱮᱜᱼᱟ ᱚᱱᱟ ᱥᱤᱨᱯᱟᱹ ᱫᱚ ᱛᱟᱦᱮᱸ ᱞᱮᱱᱟ ᱢᱤᱫᱴᱤᱡ ᱢᱮᱨᱚᱢ ᱦᱚᱯᱚᱱᱮ ᱛᱟᱦᱮᱸ ᱞᱮᱱᱟ ᱚᱱᱟᱠᱚ ᱮᱢᱟᱫ ᱞᱤᱧ ᱛᱟᱦᱮᱸᱜ